ᱦᱮᱸ ᱦᱮᱸ ᱦᱮᱸ ᱱᱮᱠᱟ ᱠᱚᱫᱚ ᱦᱩᱭᱵᱟᱲᱟ ᱠᱟᱱ ᱜᱮᱭᱟ ᱠᱤᱱᱛᱩ ᱚᱱᱟ ᱢᱮᱱᱮᱫᱟᱹᱧ ᱡᱟᱹᱥᱛᱤ ᱜᱤᱫᱽᱨᱟᱹ ᱵᱟᱹᱱᱩᱜ ᱠᱚᱣᱟ ᱵᱟᱝ ᱱᱤᱛᱚᱜ ᱦᱮᱸ ᱠᱳᱪᱤᱝ ᱞᱮ ᱠᱚᱨᱟᱣ ᱮᱫ ᱠᱟᱱ ᱛᱟᱦᱮᱱᱟ ᱟᱞᱮ ᱠᱤᱱᱛᱩ ᱱᱮᱛᱟᱨ ᱫᱚ ᱡᱟᱹᱥᱛᱤ ᱜᱤᱫᱽᱨᱟᱹ ᱱᱤᱭᱟᱹ ᱰᱷᱟᱣ ᱵᱟᱹᱱᱩᱜ ᱠᱚᱣᱟ ᱛᱚ ᱚᱱᱟᱛᱮ ᱚᱱᱟ ᱫᱚ ᱚᱱᱟ ᱯᱮᱠᱴᱤᱥ ᱦᱚᱸ ᱵᱟᱝ ᱦᱩᱭᱩᱜ ᱠᱟᱱᱟ ᱢᱚᱡᱽᱛᱮ ᱵᱟᱝ ᱚᱸᱻ ᱟᱪᱷᱟ ᱟᱪᱷᱟ ᱨᱮᱵᱮᱱ ᱫᱚᱞᱮ ᱨᱮᱵᱮᱱᱚᱜ ᱜᱮᱭᱟ ᱠᱤᱱᱛᱩ ᱚᱱᱠᱟ ᱜᱮ ᱟᱨᱠᱤ ᱟᱢᱟ ᱡᱟᱹᱥᱛᱤ ᱜᱤᱫᱽᱨᱟᱹ ᱱᱮᱛᱟᱨ ᱵᱟᱱᱩᱜ ᱠᱟᱫᱟ ᱛᱚ ᱚᱱᱟ ᱛᱮ ᱡᱚᱜᱟᱲ ᱦᱩᱭᱩᱜᱼᱟ ᱟᱛᱳ ᱠᱷᱚᱡ ᱡᱚᱜᱟᱲ ᱦᱩᱭᱩᱜᱼᱟ ᱟᱨᱠᱤ ᱜᱤᱫᱽᱨᱟᱹ ᱠᱚ ᱟᱨᱠᱤ

ᱚᱸᱻ ᱟᱪᱷᱟ ᱛᱟᱦᱚᱞᱮ ᱜᱤᱫᱽᱨᱟᱹ ᱠᱚ ᱞᱟᱹᱭ ᱵᱟᱲᱟ ᱦᱚᱦᱚ ᱟᱹᱜᱩ ᱤᱭᱟᱹ ᱦᱩᱭᱩᱜᱼᱟ ᱛᱟᱦᱚᱞᱮ ᱡᱩᱫᱤ ᱩᱱᱠᱩ ᱠᱚ ᱟᱜᱚᱨᱚᱦᱚ ᱛᱟᱦᱮᱱ ᱛᱟᱞᱠᱚ ᱩᱱᱠᱩ ᱠᱚ ᱦᱟᱹᱡᱩᱜᱼᱟ ᱟᱠᱚ ᱚᱠᱚᱭ ᱠᱚ ᱵᱟᱠᱚ ᱜᱟᱱᱚᱜᱼᱟ ᱟᱨᱠᱤ ᱵᱟᱠᱚ ᱦᱟᱹᱡᱩᱜᱼᱟ ᱛᱚ ᱩᱱᱠᱩ ᱫᱚ ᱞᱟᱹᱭ ᱠᱟᱛᱮ ᱫᱚ ᱪᱮᱫ ᱚᱸᱻ ᱛᱟᱦᱚᱞᱮ ᱢᱟ ᱴᱷᱤᱠ ᱜᱮ ᱛᱟᱦᱚᱞᱮ ᱩᱱᱠᱩᱧ ᱞᱟᱹᱭᱟᱠᱚᱣᱟ ᱡᱩᱫᱤ ᱠᱚ ᱟᱜᱨᱚᱦᱚᱠᱚ ᱛᱟᱦᱮᱱᱟ ᱮᱱᱠᱷᱟᱱ

ᱚᱸᱻ ᱟᱪᱷᱟ ᱟᱪᱷᱟ ᱪᱷᱟ ᱛᱟᱦᱚᱞᱮ ᱴᱷᱤᱠ ᱜᱮᱭᱟ ᱠᱚᱲᱟ ᱠᱚᱹᱧ ᱡᱚᱜᱟᱲ ᱫᱟᱲᱮ ᱞᱮᱜᱮ ᱛᱟᱦᱚᱞᱮ ᱡᱩᱫᱤ ᱠᱚ ᱩᱱᱠᱩ ᱠᱚ ᱯᱮᱠᱴᱤᱥ ᱤᱫᱤᱭᱟ ᱴᱷᱤᱠ ᱜᱮᱭᱟ ᱛᱟᱦᱚᱞᱮ ᱟᱪᱷᱟ ᱴᱷᱤᱠ ᱜᱮᱭᱟ ᱤᱱᱟᱹᱜ ᱜᱮᱞᱟᱝ ᱨᱚᱯᱚᱲᱟ ᱴᱷᱤᱠ ᱜᱮᱭᱟ ᱛᱟᱦᱚᱞᱮ